ᱟᱵᱚᱫᱚ ᱡᱤᱵᱽᱼᱡᱤᱭᱟᱹᱞᱤ ᱫᱚ ᱱᱚᱝᱠᱟ ᱵᱚᱱ ᱟᱹᱥᱩᱞ ᱠᱚᱣᱟ ᱦᱚᱯᱚᱱ ᱦᱚᱯᱚᱱ ᱢᱮᱨᱚᱢ ᱮᱸᱜᱟ ᱠᱤᱨᱤᱧ ᱠᱟᱛᱮᱫ ᱩᱱᱤ ᱵᱚᱱ ᱦᱟᱨᱟ ᱵᱩᱨᱩᱭᱮᱭᱟ ᱦᱟᱨᱟᱼᱵᱩᱨᱩ ᱠᱟᱛᱮᱫ ᱟᱵᱟᱨ ᱯᱷᱤᱨ ᱩᱱᱤ ᱡᱚᱱᱢᱚᱭᱮ ᱦᱩᱭᱩᱜᱼᱟ ᱡᱚᱱᱢᱚ ᱠᱟᱛᱮᱫ ᱟᱵᱚ ᱫᱚ ᱜᱳᱴᱟ ᱛᱮᱜᱮ ᱵᱚᱱ ᱟᱹᱠᱷᱨᱤᱧᱮᱭᱟ ᱵᱟᱠᱷᱟᱱ ᱜᱮᱫ ᱠᱟᱛᱮᱫ ᱦᱚᱸᱵᱚᱱ ᱟᱹᱠᱷᱨᱤᱧ ᱠᱚᱣᱟ ᱚᱱᱠᱟ ᱠᱟᱛᱮᱫ ᱜᱮ ᱴᱟᱠᱟ ᱵᱚᱱ ᱨᱳᱡᱽᱜᱟᱨᱟ ᱡᱤᱵᱽᱼᱡᱤᱭᱟᱹᱞᱤ ᱫᱚ ᱟᱨᱚᱵᱚᱱ ᱟᱹᱥᱩᱞ ᱠᱚᱣᱟ ᱥᱩᱠᱨᱤ ᱥᱤᱢ ᱰᱝᱨᱤ ᱡᱚᱛᱚᱱᱤᱡ ᱜᱮ ᱰᱟᱝᱨᱤ ᱫᱚᱦᱚ ᱚᱱᱠᱟᱜᱮ ᱥᱩᱠᱨᱤ ᱦᱚᱸ ᱜᱮᱫ ᱠᱟᱛᱮᱫ ᱵᱚᱱ ᱟᱹᱠᱷᱨᱤᱧ ᱠᱚᱣᱟ ᱥᱮ ᱡᱤᱞ ᱵᱚᱱ ᱟᱹᱠᱷᱨᱤᱧ ᱛᱟᱠᱚᱣᱟ ᱚᱱᱠᱟ ᱠᱟᱛᱮᱫ ᱜᱮ ᱵᱚᱱ ᱫᱤᱱᱞᱮ ᱪᱟᱞᱟᱣᱟ ᱡᱤᱵᱽᱼᱡᱤᱭᱟᱹᱞᱤ ᱟᱹᱥᱩᱞ ᱨᱮᱱᱟᱜ ᱫᱚ ᱵᱤᱨ ᱠᱷᱚᱱ ᱯᱟᱞᱦᱟ ᱟᱹᱜᱩ ᱠᱟᱛᱮᱫ ᱠᱷᱟᱣᱟᱣ ᱠᱚ ᱦᱩᱭᱩᱜᱼᱟ ᱥᱤᱢᱫᱚ ᱡᱚᱢᱟᱜ ᱮᱢ ᱠᱟᱛᱮᱫ ᱪᱟᱣᱞᱮ ᱠᱚ ᱮᱢ ᱠᱟᱛᱮᱫ ᱟᱹᱥᱩᱞ ᱠᱚᱣᱟ ᱟᱨ ᱥᱩᱠᱨᱤ ᱠᱚᱫᱚ ᱦᱮᱲᱮᱢ ᱦᱮᱲᱮ ᱢᱮᱥᱟ ᱫᱟᱠᱟ ᱮᱢ ᱠᱟᱛᱮᱫ ᱟᱹᱥᱩᱞ ᱠᱚᱣᱟ ᱟᱵᱚᱫᱚ ᱡᱤᱵᱽᱼᱡᱤᱭᱟᱹᱞᱤ ᱫᱚ ᱟᱹᱰᱤ ᱨᱳᱡᱽᱜᱟᱨ ᱦᱚᱸ ᱢᱮᱱᱟᱜ ᱛᱟᱵᱚᱱᱟ ᱵᱷᱟᱹᱞᱤ ᱠᱷᱚᱱ ᱛᱮᱵᱚᱱ ᱡᱚᱛᱚᱱ ᱠᱟᱛᱮᱫ ᱵᱚᱱ ᱦᱟᱨᱟᱠᱚ ᱞᱮᱠᱷᱟᱱ ᱟᱵᱚᱣᱟᱜ ᱜᱮ ᱛᱟᱦᱮᱱᱟ